ᱟᱞᱮᱭᱟᱜ ᱜᱷᱟᱸᱨᱚᱧᱡᱽ ᱨᱮ ᱟᱞᱮ ᱯᱩᱱ ᱦᱚᱲ ᱢᱮᱱᱟᱜ ᱞᱮᱭᱟ ᱜᱚᱜᱚ ᱵᱟᱵᱟ ᱤᱧ ᱟᱨ ᱤᱧ ᱵᱚᱠᱚᱧ ᱠᱚᱲᱟ ᱟᱞᱮ ᱯᱩᱱ ᱦᱚᱲ ᱜᱮ ᱵᱟᱜᱟᱱ ᱨᱮᱫᱚ ᱟᱹᱰᱤ ᱟᱸᱴ ᱤᱱᱴᱟᱨᱮᱥᱴ ᱛᱟᱞᱮ ᱟᱹᱰᱤ ᱟᱸᱴ ᱵᱟᱜᱟᱱ ᱞᱮ ᱠᱩᱥᱤᱭᱟᱜᱼᱟ ᱡᱟᱸᱦᱟᱭ ᱜᱮ ᱚᱠᱛᱚ ᱞᱮ ᱧᱟᱢᱼᱟ ᱡᱚᱛᱚ ᱦᱚᱲ ᱜᱮᱠᱚ ᱥᱚᱢᱚᱭ ᱠᱚ ᱮᱢᱟᱜᱼᱟ ᱥᱮᱠᱚ ᱦᱤᱨᱤᱭᱟᱜᱼᱟ ᱡᱟᱸᱦᱟᱴᱟᱜ ᱡᱚᱫᱤ ᱫᱟᱜ ᱴᱟᱱ ᱟᱠᱟᱱ ᱠᱷᱟᱱ ᱩᱥᱟᱹᱨᱟ ᱫᱟᱜ ᱠᱚ ᱫᱩᱞ ᱟᱜᱼᱟ ᱟᱨ ᱡᱟᱸᱦᱟᱱᱟᱜ ᱡᱩᱫᱤ ᱡᱚᱲᱟ ᱥᱮ ᱯᱳᱣᱟᱜ ᱦᱩᱭᱩᱜᱼᱟ ᱥᱮ ᱡᱷᱟᱱᱴᱤ ᱨᱟᱹᱯᱩᱫ ᱟᱠᱟᱱᱟ ᱩᱥᱟᱹᱨᱟ ᱜᱮᱠᱚ ᱚᱱᱟ ᱫᱚ ᱧᱮᱞ ᱥᱚᱡᱷᱮᱭᱟ ᱢᱤᱫ ᱠᱟᱛᱷᱟᱛᱮ ᱢᱮᱱ ᱜᱟᱱᱚᱜᱼᱟ ᱟᱞᱮ ᱚᱲᱟᱜ ᱨᱮᱫᱚ ᱱᱩᱠᱩ ᱯᱩᱱ ᱦᱚᱲ ᱜᱮ ᱵᱟᱜᱟᱱ ᱫᱚ ᱟᱹᱰᱤ ᱟᱸᱴ ᱠᱚ ᱠᱩᱥᱤ ᱟᱜᱼᱟ ᱚᱱᱟᱛᱮ ᱡᱟᱸᱦᱟᱱᱟᱜ ᱜᱮᱞᱮ ᱨᱚᱦᱚᱭ ᱥᱮᱞᱮ ᱟᱯᱷᱚᱨ ᱟᱹᱰᱤ ᱢᱚᱸᱡᱽ ᱜᱮ ᱵᱚᱞᱮ ᱦᱩᱭᱩᱜ ᱛᱟᱞᱮᱭᱟ